ᱪᱮᱬᱮ ᱫᱚ ᱟᱞᱮ ᱵᱤᱨ ᱟᱞᱮ ᱡᱟᱦᱟᱸ ᱴᱷᱮᱱ ᱞᱮ ᱵᱟᱥᱚᱜᱼᱟ ᱚᱸᱰᱮ ᱫᱚ ᱵᱤᱨ ᱦᱚᱸ ᱢᱮᱱᱟᱜᱼᱟ ᱟᱫᱚ ᱱᱚᱝᱠᱟ ᱜᱮ ᱚᱱᱟ ᱵᱤᱨ ᱨᱮᱦᱚᱸ ᱟᱹᱰᱤ ᱩᱛᱟᱹᱨ ᱪᱮᱬᱮ ᱢᱮᱱᱟᱜ ᱠᱚᱣᱟ ᱩᱸ ᱡᱮᱢᱚᱱ ᱯᱚᱛᱟᱢ ᱠᱤᱥᱱᱤ ᱪᱮᱬᱮ ᱠᱟᱸᱦᱩ ᱩᱸ ᱛᱟᱨᱯᱚᱨᱮ ᱪᱩᱯᱤ ᱡᱮᱞᱮᱧ ᱟᱫᱚ ᱟᱞᱮ ᱫᱚ ᱵᱤᱨ ᱟᱲᱮ ᱵᱤᱨ ᱫᱤᱥᱚᱢ ᱥᱮ ᱟᱫᱚ ᱠᱚᱛᱚᱠᱜᱩᱞᱟᱹ ᱪᱮᱬᱮ ᱫᱚ ᱚᱱᱟ ᱵᱤᱨ ᱠᱚᱨᱮ ᱦᱚᱸᱠᱚ ᱛᱟᱦᱮᱱᱟ ᱟᱨ ᱩᱱᱠᱩ ᱪᱮᱬᱮ ᱥᱚᱸᱜᱮ ᱦᱚᱸ ᱵᱮᱥ ᱥᱩᱨᱼᱥᱩᱯᱩᱨ ᱧᱟᱯ ᱥᱟᱢᱟᱝ ᱦᱩᱭᱟᱠᱟᱱᱟ ᱟᱫᱚ ᱡᱚᱛᱚ ᱜᱮ ᱠᱚ ᱵᱟᱲᱟᱭᱟ ᱡᱮ ᱪᱮᱬᱮ ᱫᱚ ᱟᱵᱚ ᱛᱤᱱᱟᱹᱜ ᱵᱚ ᱵᱷᱟᱞᱤᱣᱟᱠᱚᱣᱟ ᱚᱱᱟ ᱫᱚ ᱟᱵᱚᱜᱮᱵᱚ ᱵᱟᱲᱟᱭᱟ ᱟᱫᱚ ᱚᱱᱠᱟᱞᱮᱠᱟᱛᱮ ᱤᱧ ᱥᱮᱛᱮᱜ ᱦᱚᱸ ᱱᱩᱠᱩ ᱪᱤᱛᱨᱤ ᱵᱚᱞᱮ ᱧᱩᱛᱩᱢᱟᱱ ᱪᱮᱬᱮ ᱪᱤᱛᱨᱤ ᱩᱱᱠᱩ ᱪᱮᱬᱮ ᱥᱟᱶ ᱮᱸ ᱥᱩᱨᱼᱥᱩᱯᱩᱨ ᱦᱩᱭᱟᱠᱟᱱᱟ ᱟᱫᱚ ᱟᱨᱦᱚᱸ ᱧᱮᱞ ᱧᱟᱢᱚᱜ ᱠᱟᱱᱟ ᱮᱸᱜ ᱟᱭᱢᱟ ᱪᱮᱬᱮ ᱢᱩᱫᱽ ᱨᱮ ᱠᱤᱪᱷᱩᱼᱠᱤᱪᱷᱩ ᱪᱮᱬᱮ ᱡᱮᱢᱚᱱ ᱦᱟᱲᱟᱢᱵᱟ ᱛᱟᱠᱚᱣᱟᱜ ᱢᱚᱪᱟ ᱨᱮ ᱟᱸᱡᱚᱢ ᱦᱩᱭ ᱠᱟᱱᱟ ᱩᱸ ᱩᱱᱠᱩ ᱫᱚ ᱚᱲᱟᱜ ᱠᱚᱨᱮ ᱜᱮᱠᱚ ᱛᱩᱠᱟᱹᱭᱟ ᱮᱸᱜ ᱜᱷᱮᱲᱣᱟ ᱜᱷᱮᱲᱣᱟ ᱜᱷᱮᱲᱣᱟ ᱪᱮᱬᱮ ᱟᱫᱚ ᱩᱱᱠᱩ ᱫᱚ ᱱᱤᱛᱳᱜ ᱫᱚ ᱩᱸᱻ ᱵᱟᱝᱠᱚ ᱧᱮᱞ ᱧᱟᱢᱚᱜ ᱠᱟᱱᱟ ᱪᱮᱫᱟᱜ ᱥᱮ ᱯᱟᱹᱦᱤᱞ ᱫᱚ ᱵᱩᱥᱩᱵ ᱚᱲᱟᱜ ᱛᱟᱦᱮᱸᱞᱮᱱᱛᱮ ᱚᱱᱟ ᱵᱩᱥᱩᱵ ᱚᱲᱟᱜ ᱨᱮᱜᱮ ᱩᱱᱠᱩ ᱦᱚᱸ ᱦᱚᱲ ᱥᱟᱶᱛᱮᱜᱮ ᱠᱚ ᱵᱟᱥᱚᱜ ᱠᱟᱱ ᱛᱟᱦᱮᱸᱫᱼᱟ ᱟᱫᱚ ᱱᱤᱛᱳᱜ ᱫᱚ ᱵᱤᱨ ᱨᱮ ᱡᱟᱦᱟᱸᱭ ᱠᱚ ᱪᱮᱬᱮ ᱢᱮᱱᱟᱜ ᱠᱚᱣᱟ ᱟᱫᱚ ᱩᱱᱠᱩ ᱢᱚᱫᱽᱫᱷᱮ ᱠᱷᱚᱱ ᱦᱚᱸ ᱟᱹᱰᱤ ᱩᱛᱟᱹᱨ ᱪᱮᱬᱮ ᱵᱟᱝᱠᱚ ᱧᱮᱞ ᱧᱟᱢᱚᱜ ᱠᱟᱱᱟ ᱪᱮᱫᱟᱜ ᱥᱮ ᱱᱚᱛᱮ ᱢᱮᱱᱟᱜ ᱟᱠᱟᱫ ᱠᱚ ᱱᱩᱠᱩ ᱜᱤᱫᱤ ᱜᱤᱫᱤ ᱧᱩᱛᱩᱢᱟᱱ ᱪᱮᱬᱮ ᱡᱮᱢᱚᱱ ᱮᱸᱻ ᱠᱳᱱᱳ ᱵᱷᱟᱜᱟᱲ ᱦᱩᱭ ᱞᱮᱱᱠᱷᱟᱱ ᱛᱚᱠᱷᱚᱱ ᱚᱱᱟ ᱵᱷᱟᱜᱟᱲ ᱨᱮ ᱡᱤᱞ ᱡᱚᱢ ᱞᱟᱹᱜᱤᱫ ᱠᱚ ᱪᱷᱩᱰᱟᱹᱨ ᱦᱤᱡᱩᱜᱼᱟ ᱟᱫᱚ ᱱᱤᱛᱳᱜ ᱫᱚ ᱥᱮᱫᱟᱭ ᱞᱮᱠᱟ ᱵᱷᱟᱜᱟᱲ ᱦᱚᱸ ᱵᱟᱝ ᱦᱩᱭᱩᱜ ᱠᱟᱱᱟ ᱩᱱᱠᱩ ᱜᱤᱫᱤ ᱦᱚᱸ ᱱᱤᱛᱳᱜ ᱫᱚ ᱵᱟᱝᱠᱚ ᱦᱤᱡᱩᱜ ᱠᱟᱱᱟ ᱟᱨ ᱱᱚᱛᱮ ᱵᱟᱹᱫ ᱵᱟᱹᱭᱦᱟᱹᱲ ᱠᱚᱨᱮ ᱦᱚᱸᱠᱚ ᱧᱮᱞ ᱧᱟᱢᱚᱜᱼᱟ ᱠᱚᱸᱜ ᱟᱨ ᱯᱩᱠᱷᱨᱤ ᱠᱷᱟᱞ ᱵᱤᱞ ᱠᱚᱨᱮ ᱠᱚ ᱧᱮᱞᱼᱧᱟᱢᱚᱜᱼᱟ ᱩᱱᱠᱩ ᱢᱟᱪᱷ ᱨᱟᱸᱜᱟ ᱠᱤᱠᱚᱨ ᱢᱟᱪᱷᱨᱟᱸᱜᱟ ᱟᱨ ᱢᱟᱨᱟᱜ ᱫᱚ ᱟᱞᱮ ᱱᱤᱭᱟᱹ ᱮᱨᱤᱭᱟ ᱨᱮᱫᱚ ᱵᱟᱹᱱᱩᱜ ᱠᱚᱣᱟ ᱟᱫᱚ ᱩᱱᱠᱩ ᱫᱚ ᱦᱚᱭᱛᱳ ᱠᱤᱪᱷᱩᱼᱠᱤᱪᱷᱩ ᱮᱨᱤᱭᱟ ᱢᱮᱱᱟᱜ ᱠᱚᱣᱟ ᱟᱫᱚ ᱢᱟᱨᱟᱜ ᱫᱚ ᱚᱱᱮ ᱪᱤᱲᱤᱭᱟᱠᱷᱟᱱᱟ ᱠᱚᱨᱮ ᱜᱮ ᱮᱠᱷᱚᱱ ᱫᱚᱠᱚ ᱧᱮᱞᱼᱧᱟᱢᱚᱜᱼᱟ ᱟᱫᱚ ᱚᱱᱠᱟᱞᱮᱠᱟᱛᱮ ᱱᱤᱛᱳᱜ ᱦᱚᱸ ᱪᱮᱬᱮ ᱟᱭᱢᱟ ᱪᱮᱬᱮ ᱵᱟᱝᱠᱚ ᱧᱮᱞᱼᱧᱟᱢᱚᱜ ᱠᱟᱱᱟ ᱵᱤᱨ ᱮᱨᱤᱭᱟ ᱠᱚᱨᱮ ᱛᱚ ᱟᱜᱟᱢᱤ ᱫᱤᱱ ᱟᱨᱚ ᱠᱚ ᱛᱟᱦᱮᱱᱟ ᱥᱮ ᱵᱟᱠᱚ ᱛᱟᱦᱮᱱᱟ ᱚᱱᱟ ᱜᱮ ᱟᱹᱰᱤ ᱪᱤᱱᱛᱟᱹ ᱵᱷᱟᱵᱱᱟ ᱨᱮᱭᱟᱜ ᱠᱟᱛᱷᱟ